ᱡᱤᱭᱟᱹᱞᱤ ᱟᱹᱥᱩᱞ ᱫᱚ ᱦᱩᱭᱩᱜ ᱠᱟᱱᱟ ᱡᱮᱢᱚᱱ ᱱᱩᱠᱩ ᱥᱤᱢ ᱢᱮᱨᱚᱢ ᱟᱨ ᱥᱤᱢ ᱫᱚ ᱨᱩᱣᱟᱹ ᱦᱟᱹᱥᱩ ᱢᱚᱫᱽᱫᱷᱮ ᱫᱚ ᱪᱮᱫᱞᱮᱠᱟ ᱧᱟᱢ ᱠᱚᱣᱟ ᱥᱤᱢ ᱫᱚ ᱢᱮᱱ ᱨᱮ ᱚᱱᱮ ᱡᱚᱱᱮ ᱞᱮᱠᱟ ᱨᱟᱠᱟᱵ ᱟᱠᱚ ᱜᱮᱭᱟ ᱟᱨ ᱢᱮᱨᱚᱢ ᱫᱚ ᱠᱷᱩᱲᱭᱟᱹ ᱧᱟᱢ ᱠᱚᱣᱟ ᱟᱨ ᱟᱞᱮ ᱫᱚ ᱵᱟᱡᱟᱨ ᱨᱮ ᱥᱮᱱ ᱠᱟᱛᱮᱫ ᱩᱱᱠᱩ ᱯᱨᱟᱱᱤ ᱰᱟᱠᱛᱟᱨ ᱴᱷᱮᱱ ᱠᱷᱚᱱ ᱨᱟᱱ ᱟᱹᱜᱩ ᱠᱟᱛᱮᱫ ᱟᱨ ᱚᱱᱟ ᱨᱟᱱ ᱞᱮ ᱡᱚᱢ ᱚᱪᱚ ᱠᱚᱛᱮ ᱠᱚ ᱛᱟᱭᱚᱢ ᱛᱮᱠᱚ ᱢᱚᱡᱚᱜᱼᱟ ᱟᱨ ᱱᱚᱝᱠᱟ ᱜᱮ ᱯᱨᱟᱭ ᱞᱮᱠᱟ ᱟᱞᱮ ᱫᱚ ᱢᱟᱱᱮ ᱠᱤᱪᱷᱩ ᱫᱤᱱ ᱵᱟᱫ ᱠᱤᱪᱷᱩ ᱫᱤᱱ ᱵᱟᱫ ᱚᱝᱠᱟ ᱜᱮᱞᱮ ᱡᱚᱢ ᱚᱪᱚ ᱠᱚᱛᱮ ᱟᱫᱚ ᱠᱚ ᱠᱤᱪᱷᱩ ᱠᱤᱪᱷᱩ ᱫᱚᱠᱚ ᱜᱚᱡᱚᱜ ᱜᱮᱭᱟ ᱟᱨᱦᱚᱸ ᱠᱤᱪᱷᱩ ᱫᱚᱠᱚ ᱢᱚᱡᱚᱜ ᱜᱮᱭᱟ ᱟᱫᱚ ᱚᱱᱮ ᱚᱱᱠᱟ ᱠᱟᱛᱮᱫ ᱜᱮ ᱨᱟᱱ ᱟᱹᱜᱩ ᱠᱟᱛᱮᱫ ᱞᱮ ᱡᱚᱢ ᱚᱪᱚ ᱠᱚᱛᱮ ᱵᱟᱠᱚ ᱜᱚᱡᱚᱜᱼᱟ ᱟᱨ ᱢᱚᱡᱽ ᱜᱮᱠᱚ ᱛᱱᱮᱦᱮᱱᱟ ᱟᱨ ᱱᱚᱝᱠᱟ ᱞᱮᱠᱟᱛᱮ ᱟᱞᱮ ᱫᱚ ᱯᱚᱭᱥᱟᱹ ᱞᱮ ᱨᱳᱡᱽᱜᱟᱨᱟ